ᱦᱮᱞᱳ ᱤᱧ ᱵᱟᱲᱚ ᱠᱷᱚᱱᱟᱜ ᱟᱞᱟᱢᱯᱩᱨ ᱥᱮᱫ ᱠᱷᱚᱱᱟᱜ ᱤᱧ ᱢᱮᱱᱫᱟ ᱱᱚᱣᱟ ᱫᱚ ᱜᱟᱡᱚᱞ ᱢᱟ ᱞᱚᱠᱠᱷᱤ ᱵᱷᱟᱱᱰᱟᱨ ᱠᱟᱱ ᱜᱮᱭᱟ ᱛᱚ ᱱᱚᱣᱟ ᱢᱟ ᱞᱚᱠᱠᱷᱤ ᱵᱷᱟᱱᱰᱟᱨ ᱠᱷᱚᱱᱟᱜ ᱤᱧ ᱤᱧ ᱪᱟᱣᱢᱤᱱᱤᱧ ᱚᱰᱟᱨ ᱟᱠᱟᱫᱟ ᱚᱱᱟ ᱪᱟᱣᱢᱤᱱ ᱤᱧ ᱛᱤᱱᱟᱹᱜ ᱥᱚᱢᱚᱭᱤᱧ ᱧᱟᱢ ᱫᱟᱲᱮᱭᱟᱜᱼᱟ ᱤᱧ ᱫᱚᱥᱴᱟ ᱠᱷᱚᱡ ᱮᱜᱟᱨᱳᱴᱟ ᱢᱚᱫᱽᱫᱷᱮ ᱨᱮ ᱚᱱᱟ ᱪᱟᱣᱢᱤᱱ ᱤᱧ ᱧᱟᱢ ᱫᱟᱲᱮᱭᱟᱜᱼᱟ ᱛᱳ ᱟᱨ ᱚᱱᱟ ᱪᱟᱣᱢᱤᱱᱤᱧ ᱧᱟᱢ ᱞᱮᱠᱷᱟᱡ ᱢᱟᱱᱮ ᱥᱮᱴᱮᱨ ᱞᱮᱱᱠᱷᱟᱡ ᱤᱧᱯᱮ ᱞᱟᱹᱭᱟᱧᱟᱹ ᱟᱨ ᱚᱱᱟ ᱥᱚᱸᱜᱮ ᱛᱮᱦᱚᱸ ᱠᱚᱭᱮᱠᱴᱤ ᱡᱚᱢ ᱧᱩᱣᱟᱜ ᱦᱚᱸᱧ ᱚᱰᱟᱨᱟ ᱡᱮᱢᱚᱱ ᱠᱤ ᱡᱩᱥ ᱢᱮᱝᱜᱳ ᱡᱩᱥ ᱟᱨ ᱵᱟᱨᱭᱟ ᱯᱮᱭᱟ ᱢᱤᱥᱴᱤ ᱯᱮᱠ ᱠᱟᱛᱮᱫ ᱯᱮ ᱠᱳᱞᱟ ᱱᱚᱸᱰᱮ ᱤᱧ ᱦᱟᱸᱜ ᱤᱧ ᱦᱟᱛᱟᱣᱟ ᱟᱨ ᱰᱟᱦᱟᱨ ᱰᱟᱦᱟᱨᱛᱮ ᱦᱤᱡᱩᱜ ᱛᱩᱞᱩᱡ ᱦᱟᱸᱜ ᱢᱤᱫ ᱫᱷᱟᱣ ᱤᱧ ᱞᱟᱹᱭᱟᱹᱧ ᱯᱮ ᱡᱮ ᱤᱧ ᱱᱤᱱᱟᱹᱜ ᱡᱷᱟᱹᱞ ᱨᱮ ᱢᱤᱱᱟᱹᱧ ᱟᱠᱟᱹᱫᱤᱧᱟᱹ ᱱᱚᱜᱼᱚᱭᱤᱧ ᱪᱟᱞᱟᱜ ᱠᱟᱱᱟ ᱚᱱᱟ ᱡᱤᱱᱤᱥ ᱟᱹᱜᱩ ᱥᱚᱢᱚᱭ ᱟᱨᱠᱤ ᱟᱨ ᱚᱱᱟᱠᱚ ᱵᱟᱰᱟᱭ ᱠᱟᱛᱮᱫ ᱟᱸᱡᱚᱢ ᱠᱟᱛᱮᱫ ᱤᱧ ᱦᱟᱸᱜ ᱤᱧ ᱪᱟᱞᱟᱜᱼᱟ ᱟᱨᱤᱧ ᱟᱛᱟᱝ ᱟᱹᱜᱩᱭᱟ